ᱤᱧ ᱡᱤᱭᱚᱱᱨᱮ ᱟᱹᱰᱤ ᱫᱤᱱ ᱠᱷᱚᱱᱤᱧ ᱢᱚᱱᱮᱭᱟᱠᱟᱜᱼᱟ ᱡᱮ ᱢᱤᱫᱴᱮᱱ ᱱᱟᱯᱟᱭ ᱧᱚᱜ ᱤᱧ ᱚᱲᱟᱜ ᱫᱩᱣᱟᱹᱨ ᱡᱚᱝᱟᱜᱼᱟ ᱱᱟᱯᱟᱭ ᱧᱚᱜ ᱠᱤᱪᱩ ᱴᱟᱠᱟ ᱯᱚᱭᱥᱟ ᱠᱚᱦᱚᱸᱧ ᱟᱨᱡᱟᱣ ᱠᱟᱜᱼᱟ ᱤᱱᱟᱹ ᱯᱚᱭᱥᱟ ᱛᱮᱜᱮ ᱢᱤᱫᱴᱮᱱ ᱦᱩᱰᱤᱧ ᱢᱟᱪᱷᱟ ᱵᱟᱨ ᱠᱩᱴᱨᱤ ᱜᱟᱱ ᱚᱲᱟᱜ ᱟᱨ ᱢᱮᱫᱴᱮᱱ ᱵᱟᱨᱮᱱᱫᱟᱧ ᱛᱮᱭᱟᱨᱟ ᱱᱚᱣᱟ ᱥᱟ ᱜᱩᱱ ᱠᱟ ᱢᱤ ᱞᱟᱹᱜᱤᱫ ᱤᱧ ᱢᱤᱫᱴᱮᱱ ᱥᱟᱹᱜᱩᱱ ᱢᱟᱹᱦᱤᱛ ᱧᱮᱞ ᱠᱟᱛᱮ ᱱᱚᱣᱟᱧ ᱠᱟᱹᱢᱤᱭᱟ ᱮᱵᱚᱝ ᱡᱟᱦᱟᱱᱟᱜ ᱠᱟᱹᱢᱤ ᱠᱚᱦᱚᱸ ᱡᱟᱦᱟᱱᱟᱜ ᱥᱟᱹᱜᱩᱱ ᱢᱟᱦᱟ ᱧᱮᱞ ᱠᱟᱛᱮ ᱤᱧ ᱠᱟᱹᱢᱤᱭᱟ ᱱᱚᱣᱟ ᱠᱟᱹᱢᱤ ᱞᱟᱹᱜᱤᱫ ᱛᱮ ᱡᱟᱦᱟᱱᱟᱜ ᱡᱮᱢᱚᱱ ᱵᱟᱹᱲᱤᱡ ᱡᱟᱸᱜᱮ ᱫᱟᱨᱟᱢ ᱠᱚ ᱟᱞᱚ ᱥᱮᱴᱮᱨᱚᱜ ᱢᱟ ᱚᱱᱟᱛᱮ ᱢᱤᱫᱴᱮᱱ ᱥᱟᱹᱜᱩᱱ ᱢᱟᱦᱟ ᱫᱤᱱ ᱜᱚᱴᱟ ᱠᱟᱛᱮ ᱚᱱᱟ ᱠᱟᱹᱢᱤᱧ ᱠᱚᱨᱟᱣᱟ